ᱟᱵᱚ ᱡᱮᱠᱳᱱᱳ ᱡᱩᱫᱤ ᱤᱥᱠᱩᱞ ᱨᱮᱵᱚᱱ ᱵᱷᱚᱛᱛᱤᱜᱼᱟ ᱡᱮᱢᱚᱱ ᱦᱟᱭ ᱤᱥᱠᱩᱞ ᱵᱟᱝ ᱯᱨᱟᱭᱢᱟᱨᱤ ᱤᱥᱠᱩᱞ ᱜᱤᱧ ᱞᱟᱹᱭ ᱮᱫᱟ ᱯᱨᱚᱛᱷᱚᱢ ᱫᱚ ᱞᱟᱜᱟᱜᱼᱟ ᱟᱵᱚᱣᱟᱜ ᱯᱟᱨᱥᱳᱱᱟᱞ ᱰᱚᱠᱳᱢᱮᱱᱴᱥ ᱡᱮᱢᱚᱱ ᱟᱫᱷᱟᱨ ᱠᱟᱨᱰ ᱠᱟᱥᱴ ᱥᱟᱴᱴᱚᱯᱷᱤᱠᱮᱴ ᱟᱨᱚ ᱚᱱᱠᱟ ᱟᱹᱰᱤᱜᱟᱱ ᱯᱟᱥᱯᱳᱨᱴ ᱪᱷᱚᱵᱤ ᱟᱹᱰᱤᱜᱟᱱ ᱡᱤᱱᱤᱥ ᱞᱟᱜᱟᱣ ᱵᱚᱱᱟ ᱚᱱᱠᱟᱜᱮ ᱛᱟᱨᱯᱚᱨᱮ ᱟᱵᱚ ᱪᱮᱛᱟᱱᱨᱮ ᱰᱤᱯᱮᱱᱰ ᱮᱫᱟ ᱟᱵᱚ ᱪᱮᱫ ᱤᱥᱠᱩᱞ ᱨᱮᱵᱚᱱ ᱵᱷᱚᱛᱛᱤᱜ ᱠᱟᱱᱟ ᱥᱚᱨᱠᱟᱨᱤ ᱥᱮ ᱵᱮᱥᱚᱨᱠᱟᱨᱤ ᱥᱚᱨᱠᱟᱨᱤ ᱨᱮ ᱡᱩᱫᱤ ᱟᱵᱚ ᱵᱚᱱ ᱵᱷᱚᱛᱛᱤᱜᱼᱟ ᱛᱟᱦᱞᱮ ᱠᱷᱟᱱ ᱫᱚ ᱟᱵᱚ ᱯᱷᱤ ᱫᱚ ᱞᱟᱹᱭ ᱜᱟᱱᱚᱜᱼᱟ ᱵᱟᱝᱜᱮ ᱠᱟᱨᱚᱱ ᱪᱮᱫᱟᱜ ᱥᱮ ᱟᱵᱚ ᱱᱚᱣᱟ ᱯᱚᱥᱪᱤᱢᱵᱚᱝᱜᱚ ᱮᱨᱤᱭᱟ ᱨᱮᱫᱚ ᱥᱚᱨᱠᱟᱨᱤ ᱤᱥᱠᱩᱞ ᱫᱚ ᱠᱳᱱᱳ ᱪᱟᱨᱡᱽ ᱜᱮ ᱵᱟᱹᱱᱩᱜᱼᱟ ᱟᱨ ᱪᱮᱫ ᱟᱨ ᱡᱩᱫᱤ ᱟᱵᱚ ᱵᱮᱥᱚᱨᱠᱟᱨᱤ ᱤᱥᱠᱩᱞ ᱨᱮᱵᱚᱱ ᱵᱷᱚᱛᱛᱤᱜᱼᱟ ᱛᱟᱦᱞᱮ ᱠᱷᱟᱱ ᱫᱚ ᱟᱵᱚ ᱢᱟᱱᱛᱷᱞᱤ ᱠᱤᱢᱵᱟ ᱮᱭᱟᱨᱞᱤ ᱯᱷᱤ ᱫᱚ ᱞᱟᱜᱟᱣᱵᱚᱱ ᱜᱮᱭᱟ ᱟᱫᱚ ᱱᱤᱡᱮᱨᱟᱜ ᱟᱨᱛᱷᱤᱠ ᱠᱤᱢᱵᱟ ᱚᱨᱛᱷᱚᱱᱳᱭᱛᱤᱠ ᱚᱵᱚᱥᱛᱷᱟᱨᱮ ᱰᱤᱯᱮᱱᱰᱮᱰ ᱮᱫᱟᱭ ᱡᱮ ᱟᱵᱚ ᱥᱚᱨᱠᱟᱨᱤ ᱤᱥᱠᱩᱞ ᱨᱮᱵᱚᱱ ᱵᱷᱚᱛᱛᱤᱼᱟ ᱥᱮ ᱵᱮᱥᱚᱨᱠᱟᱨᱤ ᱤᱥᱠᱩᱞ ᱨᱮᱵᱚᱱ ᱵᱷᱚᱛᱛᱤᱜᱼᱟ ᱡᱟᱦᱟᱸᱭ ᱫᱚ ᱠᱟᱹᱴᱤᱪ ᱵᱚᱱ ᱨᱮᱸᱜᱮᱡᱽ ᱟᱵᱚ ᱥᱟᱱᱛᱟᱲ ᱡᱟᱹᱛᱤ ᱫᱚ ᱵᱮᱥᱤ ᱜᱮᱵᱚᱱ ᱨᱮᱸᱜᱮᱡᱽ ᱱᱟᱪᱟᱨ ᱧᱚᱜ ᱜᱮᱭᱟ ᱪᱮᱫᱟᱜ ᱥᱮ ᱟᱵᱚ ᱞᱟᱹᱜᱤᱫ ᱫᱚ ᱥᱚᱨᱠᱟᱨᱤ ᱤᱥᱠᱩᱞ ᱜᱮ ᱴᱷᱤᱠᱚᱜᱼᱟ ᱪᱮᱫᱟᱜ ᱥᱮ ᱥᱚᱨᱠᱟᱨᱤ ᱤᱥᱠᱩᱞ ᱦᱚᱸ ᱥᱩᱡᱳᱜᱽ ᱥᱩᱵᱤᱫᱷᱟ ᱮᱥᱴᱤ ᱛᱚᱯᱚᱥᱤᱞᱤ ᱩᱯᱚᱡᱟᱹᱛᱤ ᱞᱟᱹᱜᱤᱫ ᱫᱚ ᱵᱷᱟᱹᱜᱤ ᱜᱮ ᱮᱢ ᱟᱠᱟᱰ ᱵᱚᱱᱟᱭ ᱚᱱᱟᱛᱮ ᱤᱧᱟᱹᱜ ᱢᱮᱱ ᱛᱮᱫᱚ ᱥᱚᱨᱠᱟᱨᱤ ᱤᱥᱠᱩᱞ ᱨᱮᱜᱮ ᱵᱷᱚᱨᱛᱤᱜ ᱫᱚ ᱵᱷᱟᱹᱜᱤᱭᱟ